ᱢᱚᱬᱮ ᱦᱚᱲ ᱤᱧ ᱨᱮᱱ ᱯᱟᱲᱟ ᱯᱨᱚᱛᱤᱵᱮᱥᱤ ᱧᱩᱛᱩᱢ ᱫᱚ ᱦᱳᱭᱳᱜ ᱠᱟᱱᱟ ᱥᱩᱱᱚ ᱴᱩᱰᱩ ᱠᱟᱸᱫᱚᱱ ᱴᱩᱰᱩ ᱚᱨᱡᱩᱱ ᱴᱩᱰᱩ ᱥᱩᱱᱤᱞ ᱵᱟᱥᱠᱮᱹ ᱨᱟᱢ ᱦᱮᱢᱵᱨᱚᱢ